ᱤᱧᱟᱹᱜ ᱞᱟᱠᱪᱟᱨ ᱥᱮᱨᱣᱟᱧ ᱡᱚᱛᱚᱱ ᱫᱚᱦᱚᱭᱟ ᱵᱤᱵᱷᱤᱱᱱᱚ ᱥᱚᱢᱚᱭ ᱨᱴᱮ ᱵᱤᱵᱷᱤᱱᱱᱚ ᱯᱚᱨᱚᱵᱽ ᱵᱤᱵᱷᱤᱱᱱᱚ ᱨᱚᱠᱚᱢ ᱟᱭᱢᱟ ᱨᱚᱠᱚᱢ ᱠᱟᱹᱢᱤ ᱠᱟᱛᱮᱜ ᱤᱧ ᱡᱚᱜᱟᱣ ᱫᱚᱦᱚᱭᱟ ᱥᱚᱦᱨᱟᱭ ᱯᱚᱨᱚᱵᱽ ᱫᱟᱸᱥᱟᱭ ᱯᱚᱨᱚᱵᱽ ᱵᱟᱦᱟ ᱵᱚᱸᱜᱟᱨᱮ ᱵᱟᱦᱟ ᱯᱚᱨᱚᱵᱽ